ᱟᱞᱮ ᱱᱚᱣᱟ ᱠᱚᱨᱮ ᱫᱚ ᱦᱟᱹᱨᱭᱟᱹᱲ ᱜᱷᱟᱸᱥ ᱢᱩᱫᱽᱨᱮ ᱫᱷᱩᱵᱤ ᱜᱷᱟᱸᱥ ᱜᱮ ᱡᱚᱛᱚᱠᱷᱚᱡ ᱥᱚᱨᱮᱥᱟ ᱚᱱᱟ ᱡᱚᱢ ᱛᱮ ᱜᱟᱹᱭ ᱰᱟᱝᱨᱟ ᱢᱤᱦᱩ ᱢᱮᱨᱚᱢ ᱟᱨ ᱡᱚᱛᱚ ᱟᱨ ᱥᱟᱱᱟᱢ ᱡᱤᱭᱟᱹᱞᱤ ᱠᱚᱣᱟᱜ ᱦᱚᱲᱢᱚ ᱟᱹᱰᱤ ᱱᱟᱯᱟᱭᱛᱮ ᱵᱮᱱᱟᱣᱚᱜᱼᱟ ᱚᱱᱟ ᱫᱚ ᱛᱷᱚᱲᱟ ᱫᱟᱜ ᱛᱮᱜᱮ ᱥᱟᱜᱮᱱᱚᱜᱼᱟ ᱟᱨ ᱦᱟᱹᱨᱭᱟᱹᱲ ᱜᱮ ᱛᱟᱦᱮᱱᱟ ᱥᱟᱱᱟᱢ ᱡᱟᱭᱜᱟ ᱨᱮᱜᱮ ᱧᱟᱢᱚᱜᱼᱟ ᱦᱚᱜ ᱚᱱᱠᱟ ᱠᱷᱚᱨᱟ ᱥᱚᱢᱚᱭ ᱚᱠᱟ ᱵᱟᱭ ᱫᱟᱜᱽ ᱨᱮ ᱚᱱᱟ ᱠᱚᱫᱚ ᱥᱤᱛᱩᱝ ᱛᱮ ᱛᱚᱞᱢᱚᱡ ᱞᱮᱱᱠᱷᱟᱡ ᱡᱤᱵᱽ ᱡᱤᱭᱟᱹᱞᱤ ᱠᱚ ᱡᱤᱵᱽ ᱡᱤᱭᱟᱹᱞᱤ ᱠᱚ ᱟᱹᱰᱤ ᱦᱟᱨᱚᱱ ᱨᱮᱠᱚ ᱯᱟᱲᱟᱣᱚᱜᱼᱟ ᱡᱚᱢᱟᱜ ᱵᱟᱠᱚ ᱧᱟᱢᱟ ᱟᱨ ᱩᱱ ᱚᱠᱛᱮ ᱫᱚ ᱟᱹᱰᱤ ᱢᱩᱥᱠᱤᱞ ᱨᱮᱠᱚ ᱯᱟᱲᱟᱣᱚᱜᱼᱟ ᱡᱮᱢᱚᱱ ᱯᱞᱟᱥᱴᱤᱠ ᱫᱟᱜ ᱠᱚ ᱵᱟᱝ ᱧᱟᱢᱚᱜᱼᱟ ᱦᱮᱸ ᱩᱱᱥᱩᱢᱟᱹᱭ ᱫᱚ ᱟᱨᱦᱚᱸ ᱟ ᱰᱤ ᱢᱩᱥᱠᱤᱞ ᱨᱮᱠᱚ ᱯᱟᱲᱟᱜᱼᱟ ᱡᱤᱭᱟᱹᱞᱤ ᱠᱚ ᱡᱟᱦᱟᱱ ᱨᱩᱣᱟᱹ ᱮᱢᱟᱱ ᱠᱚ ᱥᱤᱛᱩᱝ ᱚᱠᱛᱚᱜᱮ ᱱᱚᱣᱟ ᱫᱚ ᱵᱮᱥᱤᱨ ᱵᱷᱟᱜᱽ ᱫᱷᱮᱨ ᱠᱟᱭᱛᱮ ᱧᱟᱢ ᱠᱚᱣᱟ ᱟᱨ ᱧᱮᱞᱚᱜ ᱠᱟᱱᱟ ᱚᱱᱠᱟᱜᱮ ᱡᱮᱢᱚᱱ ᱢᱮᱨᱚᱢ ᱠᱚ ᱱᱩᱠᱩ ᱫᱚᱠᱚ ᱡᱚᱢᱟ ᱵᱤᱨ ᱜᱟᱡᱟᱲ ᱨᱮᱭᱟᱜ ᱯᱟᱛ ᱯᱟᱞᱦᱟ ᱥᱟᱠᱟᱢ ᱫᱟᱨᱮ ᱱᱟᱹᱲᱤ ᱠᱚ ᱟᱨ ᱜᱟᱹᱭ ᱠᱚ ᱞᱟᱜᱤᱫ ᱫᱚ ᱜᱟᱹᱭ ᱰᱟᱝᱨᱟ ᱠᱟᱰᱟ ᱩᱱᱠᱩ ᱫᱚ ᱵᱩᱥᱩᱵ ᱜᱷᱟᱸᱥ ᱵᱟᱝ ᱛᱟᱦᱮᱱ ᱚᱠᱛᱮ ᱨᱮᱫᱚ ᱵᱩᱥᱩᱵ ᱠᱚ ᱡᱚᱢᱟ ᱚᱱᱟ ᱠᱚᱞᱮ ᱮᱢᱟᱣ ᱠᱚᱣᱟ ᱟᱨ ᱚᱱᱟ ᱫᱚ ᱥᱟᱨᱟ ᱵᱚᱪᱷᱚᱨ ᱞᱟᱜᱤᱫ ᱟᱞᱮ ᱫᱚ ᱡᱚᱜᱟᱣ ᱫᱚᱦᱚᱭ ᱦᱩᱭᱩᱜ ᱛᱟᱞᱮᱭᱟ ᱜᱷᱟᱸᱥ ᱵᱟᱝ ᱛᱟᱦᱮᱱ ᱨᱮ ᱚᱱᱟ ᱠᱚᱞᱮ ᱡᱚᱢ ᱚᱪᱚ ᱠᱚᱣᱟ ᱟᱨ ᱦᱟᱹᱨᱭᱟᱹᱲ ᱜᱷᱟᱸᱥ ᱫᱚ ᱱᱩᱠᱩ ᱡᱤᱭᱟᱹᱞᱤ ᱠᱚ ᱞᱟᱹᱜᱤᱫ ᱟᱹᱰᱤᱢᱟᱨᱟᱝ ᱡᱚᱛᱚᱠᱷᱚᱡ ᱞᱟᱹᱴᱩ ᱩᱛᱟᱹᱨᱟᱜ ᱡᱤᱱᱤᱥ ᱠᱟᱱᱛᱟᱠᱚᱣᱟ ᱚᱱᱟ ᱠᱚ ᱡᱚᱢ ᱞᱮᱠᱷᱟᱡ ᱦᱚᱲᱢᱚ ᱦᱚᱸ ᱢᱚᱪ ᱛᱟᱦᱮᱱ ᱛᱟᱠᱚᱣᱟ ᱟᱨ ᱢᱟᱱᱮ ᱫᱟᱲᱮᱹ ᱦᱚᱸ ᱰᱷᱮᱨᱳᱜ ᱛᱟᱠᱚᱣᱟ ᱚᱱᱟ ᱠᱷᱟᱹᱛᱤᱨ ᱛᱮ ᱚᱠᱟ ᱫᱚ ᱥᱟᱺᱜᱤᱧ ᱥᱟᱺᱜᱤᱧ ᱠᱷᱚᱡ ᱚᱱᱟ ᱦᱟᱹᱨᱭᱟᱹᱲ ᱜᱷᱟᱸᱥ ᱠᱚ ᱜᱮᱫ ᱟᱹᱜᱩ ᱠᱟᱛᱮᱫ ᱞᱮ ᱡᱚᱢ ᱚᱪᱚ ᱠᱚᱣᱟ ᱟᱨ ᱡᱮᱢᱚᱱ ᱵᱟᱹᱲᱤᱡ ᱫᱟᱜ ᱚᱱᱟ ᱠᱟᱹᱨᱠᱷᱟᱱᱟ ᱠᱚᱨᱮᱱᱟᱜ ᱫᱟᱜ ᱚᱠᱟ ᱫᱚ ᱚᱱᱟ ᱜᱟᱰᱟ ᱥᱚᱰᱚᱜ ᱠᱚᱨᱮ ᱟᱹᱛᱩ ᱦᱮᱡ ᱞᱮᱱᱠᱷᱟᱡ ᱚᱱᱟ ᱫᱟᱜ ᱧᱩ ᱞᱮᱠᱷᱟᱡ ᱩᱱᱠᱩᱣᱟᱜ ᱨᱳᱜᱽ ᱟᱡᱟᱨ ᱦᱚᱸ ᱦᱩᱭᱩᱜᱼᱟ ᱚᱱᱟᱛᱮ ᱚᱱᱟ ᱠᱷᱚᱡ ᱥᱟᱺᱜᱤᱧ ᱨᱮᱞᱮ ᱫᱚᱦᱚ ᱠᱚᱣᱟ ᱚᱠᱟ ᱫᱚ ᱦᱚᱜ ᱚᱱᱠᱟᱱ ᱢᱟᱨᱥᱟᱞ ᱠᱟᱜᱼᱟ ᱠᱚ ᱟᱹᱜᱩ ᱠᱟᱛᱮᱡ ᱞᱮ ᱧᱩ ᱚᱪᱚ ᱠᱚᱣᱟ ᱚᱠᱟ ᱫᱚ ᱯᱩᱠᱷᱨᱤ ᱠᱚᱨᱮᱡ ᱯᱩᱠᱷᱨᱤ ᱨᱮ ᱫᱟᱜ ᱵᱟᱝ ᱛᱟᱦᱮᱱ ᱠᱷᱟᱡ ᱚᱱᱟ ᱢᱟᱨᱥᱟᱞ ᱫᱟᱜ ᱜᱮ ᱥᱮ ᱦᱚᱜᱼᱚᱸᱭ ᱰᱟᱹᱰᱤ ᱚᱠᱟ ᱠᱚᱨᱮᱠᱚ ᱢᱮᱛᱟᱣᱟᱜ ᱠᱩᱧ ᱚᱱᱟ ᱠᱷᱚᱡ ᱨᱟᱠᱟᱵ ᱠᱟᱛᱮᱡ ᱦᱚᱸ ᱞᱮ ᱧᱩ ᱚᱪᱚ ᱠᱚᱣᱟ ᱟᱨ ᱡᱮᱢᱚᱱ ᱵᱟᱹᱲᱤᱡ ᱫᱟᱜ ᱠᱚ ᱧᱩ ᱞᱮᱠᱷᱟᱡ ᱚᱱᱟ ᱠᱷᱚᱡ ᱟᱭᱢᱟ ᱞᱮᱠᱟᱱ ᱨᱳᱜᱽ ᱟᱡᱟᱨ ᱦᱩᱭᱩᱜ ᱠᱟᱱ ᱛᱟᱠᱚᱣᱟ ᱟᱞᱮ ᱥᱩᱨ ᱥᱩᱯᱩᱨ ᱨᱮ ᱢᱤᱫᱴᱟᱝ ᱠᱟᱹᱨᱠᱷᱟᱱᱟ ᱢᱮᱱᱟᱜᱼᱟ ᱚᱱᱟ ᱠᱷᱚᱡ ᱟᱞᱮᱭᱟᱜ ᱱᱚᱣᱟ ᱢᱮᱫᱴᱟᱝ ᱥᱚᱰᱚᱜ ᱨᱮ ᱟᱹᱰᱤ ᱵᱟᱹᱲᱤᱡ ᱫᱟᱜ ᱦᱤᱡᱩᱜᱼᱟ ᱚᱱᱟ ᱠᱷᱚᱡ ᱟᱞᱮ ᱫᱚ ᱥᱟᱦᱟᱨᱮ ᱜᱟᱹᱭ ᱰᱟᱝᱨᱟ ᱢᱤᱦᱩ ᱢᱮᱨᱚᱢ ᱞᱮ ᱫᱚᱦᱚ ᱠᱚᱣᱟ ᱡᱟᱛᱮ ᱚᱱᱟᱨᱮᱭᱟᱜ ᱫᱟᱜ ᱟᱞᱚ ᱠᱚ ᱧᱩᱭ